ᱥᱚᱪᱪᱷᱚ ᱵᱷᱟᱨᱚᱛ ᱚᱵᱷᱤᱡᱟᱱ ᱫᱚ ᱟᱵᱚ ᱫᱤᱥᱚᱢ ᱨᱮ ᱟᱵᱚᱭᱟᱜ ᱡᱟᱦᱟᱸ ᱟᱰᱮ ᱯᱟᱥᱮ ᱢᱮᱱᱟᱜ ᱟᱠᱟᱫᱟ ᱚᱠᱟ ᱠᱚ ᱟᱵᱚ ᱥᱟᱯᱦᱟ ᱥᱟᱹᱯᱷᱤ ᱫᱚᱦᱚᱭ ᱦᱩᱭᱩᱜ ᱛᱟᱵᱚᱱᱟ ᱚᱱᱟ ᱜᱮ ᱥᱚᱪᱪᱷᱚ ᱵᱷᱟᱨᱚᱛ ᱚᱵᱷᱤᱡᱟᱱ ᱫᱚ ᱱᱤᱭᱟᱹ ᱠᱚᱫᱚ ᱟᱵᱚ ᱡᱚᱠᱷᱚᱱ ᱡᱷᱚᱱᱜᱮ ᱥᱠᱩᱞ ᱨᱮᱵᱚᱱ ᱥᱮᱱᱚᱜ ᱠᱟᱱᱟ ᱛᱚᱠᱷᱚᱱ ᱠᱷᱚᱱᱜᱮ ᱟᱵᱚ ᱥᱠᱩᱞ ᱨᱮᱱ ᱢᱟᱥᱴᱟᱨ ᱠᱚᱠᱚ ᱥᱮᱬᱟ ᱟᱠᱟᱫ ᱵᱚᱱᱟ ᱥᱮ ᱥᱠᱩᱞ ᱨᱮ ᱱᱤᱭᱟ ᱥᱚᱪᱪᱷᱚ ᱵᱷᱟᱨᱚᱛ ᱚᱵᱷᱤᱡᱟᱱ ᱵᱚᱱ ᱚᱵᱷᱤᱡᱟᱱ ᱟᱠᱟᱫᱟ ᱟᱨ ᱤᱧᱦᱚᱸ ᱱᱤᱭᱟᱹ ᱥᱚᱪᱪᱷᱚ ᱵᱷᱟᱨᱚᱛ ᱚᱵᱷᱤᱡᱟᱱ ᱨᱮ ᱦᱤᱥᱟᱹᱧ ᱮᱢ ᱞᱮᱫᱟ ᱟᱨ ᱱᱤᱭᱟᱹ ᱥᱚᱪᱪᱷᱚ ᱵᱷᱟᱨᱤᱛ ᱚᱵᱷᱤᱡᱟᱱ ᱞᱮᱠᱷᱟᱱ ᱫᱚ ᱟᱵᱚᱣᱟᱜ ᱟᱰᱮ ᱯᱟᱥᱮ ᱥᱟᱯᱷᱟ ᱥᱟᱹᱯᱷᱤ ᱛᱟᱦᱮᱱᱟ ᱟᱨ ᱥᱟᱯᱷᱟ ᱥᱟᱹᱯᱷᱤ ᱛᱟᱦᱮᱸ ᱞᱮᱱ ᱠᱷᱟᱱ ᱯᱚᱨᱤ ᱵᱮᱥ ᱦᱚᱸ ᱴᱷᱤᱠ ᱛᱟᱦᱮᱱᱟ ᱴᱷᱤᱠ ᱴᱷᱟᱠ ᱵᱷᱟᱵᱮ ᱵᱚᱱ ᱟᱵᱚ ᱵᱚᱱ ᱛᱟᱦᱮᱸ ᱫᱟᱲᱮᱜᱼᱟ ᱠᱳᱱᱳ ᱨᱚᱠᱚᱢ ᱢᱟᱱᱮ ᱨᱩᱣᱟᱹ ᱦᱟᱹᱥᱩ ᱠᱚ ᱵᱟᱝ ᱦᱩᱭᱩᱜᱼᱟ ᱪᱮᱫᱟᱜ ᱥᱮ ᱟᱵᱚ ᱡᱩᱫᱤ ᱟᱹᱰᱤ ᱱᱚᱝᱨᱟ ᱜᱮᱵᱚᱱ ᱛᱟᱦᱮᱱᱟ ᱥᱮ ᱰᱚᱵᱷᱟᱜ ᱠᱚᱨᱮ ᱵᱟ ᱱᱟᱞᱟ ᱠᱚᱨᱮ ᱫᱟᱜ ᱠᱚ ᱡᱚᱢᱟᱣ ᱛᱟᱦᱮᱱ ᱠᱷᱟᱱ ᱥᱤᱠᱲᱤᱡ ᱠᱚᱠᱚ ᱦᱩᱭᱩᱜᱼᱟ ᱟᱨ ᱥᱤᱠᱲᱤᱡ ᱠᱚᱠᱚ ᱦᱩᱭ ᱞᱮᱱ ᱠᱷᱟᱱ ᱩᱱᱠᱩ ᱛᱟᱞᱟ ᱛᱮᱜᱮ ᱟᱵᱚᱣᱟᱜ ᱟᱭᱢᱟ ᱨᱚᱠᱚᱢ ᱨᱩᱣᱟᱹ ᱟᱡᱟᱨ ᱠᱚ ᱦᱩᱭᱩᱜᱼᱟ ᱚᱱᱟᱛᱮ ᱟᱵᱚᱣᱟᱜ ᱞᱟᱹᱠᱛᱤ ᱫᱚ ᱦᱩᱭᱩᱜ ᱠᱟᱱᱟ ᱟᱵᱚᱣᱟᱜ ᱟᱰᱮ ᱯᱟᱥᱮ ᱥᱮ ᱰᱚᱵᱷᱟᱜ ᱨᱮᱭᱟᱜ ᱫᱟᱜ ᱠᱚ ᱵᱟ ᱟᱵᱚ ᱛᱷᱟᱹᱨᱤ ᱵᱟᱴᱤ ᱢᱟᱸᱡᱟᱣ ᱥᱳᱢᱳᱭ ᱡᱟᱛᱮ ᱫᱟᱜ ᱠᱚ ᱵᱟᱝ ᱡᱚᱢᱟᱣ ᱛᱟᱦᱮᱱ ᱚᱱᱟ ᱠᱚᱵᱚᱱ ᱠᱩᱨᱩᱢᱩᱴᱩᱭᱟ